ᱵᱟᱦᱨᱮ ᱚᱱᱩᱥᱴᱷᱟᱱ ᱠᱚᱨᱮ ᱫᱚ ᱵᱟᱹᱧ ᱤᱥᱤᱱ ᱵᱟᱲᱟ ᱟᱠᱟᱫᱟ ᱡᱮᱢᱚᱱ ᱟᱞᱮᱭᱟᱜ ᱥᱚᱦᱨᱟᱭ ᱫᱚ ᱞᱟᱹᱴᱩ ᱯᱚᱨᱚᱵᱽ ᱛᱟᱞᱮ ᱛᱚᱠᱷᱚᱱ ᱜᱤᱧ ᱤᱥᱤᱱ ᱵᱟᱲᱟ ᱟᱠᱟᱫᱟ ᱟᱞᱮᱭᱟᱜ ᱯᱚᱨᱤᱵᱟᱨ ᱫᱚ ᱞᱟᱹᱴᱩ ᱜᱮᱛᱟᱞᱮᱭᱟ ᱛᱚ ᱛᱚᱠᱷᱚᱱᱤᱧ ᱤᱥᱤᱱ ᱵᱟᱲᱟ ᱟᱠᱟᱫᱟ ᱡᱚᱢ ᱧᱩᱭᱟᱞᱮ ᱡᱚᱢ ᱥᱳᱢᱳᱭ ᱛᱚᱠᱷᱚᱱ ᱠᱚ ᱢᱮᱱᱟ ᱚᱠᱚᱭ ᱤᱥᱤᱱ ᱟᱠᱟᱫᱟᱭ ᱤᱧ ᱠᱚ ᱧᱩᱛᱩᱢᱤᱧᱟ ᱛᱚᱠᱷᱚᱱ ᱨᱟᱹᱥᱠᱟᱹ ᱜᱤᱧ ᱟᱹᱭᱠᱟᱹᱣᱟ ᱛᱚᱠᱷᱚᱱ ᱡᱚᱢ ᱧᱩ ᱵᱟᱲᱟ ᱠᱟᱛᱮᱫ ᱞᱮ ᱮᱱᱮᱡ ᱥᱮᱹᱨᱮᱹᱧᱟ ᱟᱹᱰᱤ ᱨᱟᱹᱥᱠᱟᱹᱛᱮ